ᱯᱩᱞᱤᱥᱟᱜ ᱱᱚᱣᱟ ᱴᱚᱴᱷᱟᱨᱮ ᱵᱟᱹᱲᱤᱡ ᱠᱟᱹᱢᱤ ᱫᱚ ᱪᱤᱠᱟᱹᱛᱮ ᱥᱟᱢᱲᱟᱜᱼᱟ ᱚᱱᱟ ᱠᱚᱨᱮᱱᱟᱜ ᱠᱟᱛᱷᱟ ᱦᱚᱸ ᱱᱟᱯᱟᱭ ᱚᱠᱚᱡ ᱛᱮ ᱢᱮᱱᱟᱜᱼᱟ ᱯᱩᱞᱤᱥ ᱟᱠᱚ ᱠᱩᱥᱤ ᱦᱚᱲᱠᱚ ᱫᱟᱞ ᱛᱚᱞ ᱠᱚᱣᱟ ᱮᱢᱟᱱ ᱠᱚᱣᱟ ᱠᱚ ᱱᱚᱣᱟ ᱠᱚᱫᱚ ᱟᱹᱰᱤ ᱵᱟᱹᱲᱤᱡ ᱠᱟᱹᱢᱤ ᱠᱟᱱᱟ ᱱᱚᱣᱟ ᱠᱚ ᱴᱮᱠᱟᱣ ᱫᱟᱨᱟᱢ ᱞᱟᱹᱜᱤᱫ ᱛᱮ ᱦᱚᱲᱠᱚ ᱡᱩᱢᱤᱫᱚᱜ ᱫᱚᱨᱠᱟᱨᱚᱜ ᱠᱟᱱᱟ ᱟᱨ ᱱᱟᱯᱟᱭ ᱚᱠᱚᱡ ᱦᱚᱲ ᱠᱚ ᱟᱹᱭᱩᱨ